ᱥᱟᱱᱛᱟᱲᱤ ᱯᱟᱹᱨᱥᱤ ᱫᱚ ᱥᱟᱱᱛᱟᱲᱤ ᱯᱟᱹᱨᱥᱤ ᱫᱚ ᱱᱟᱯᱟᱭ ᱛᱮᱵᱚᱱ ᱡᱚᱛᱚᱱ ᱦᱟᱨᱟᱭᱟ ᱟᱨ ᱵᱟᱧᱪᱟᱣ ᱵᱚᱱ ᱫᱚᱦᱚᱭᱟ ᱡᱚᱛᱚ ᱦᱚᱲ ᱛᱮᱵᱚᱱ ᱠᱩᱲᱩᱢᱩᱴᱩᱭᱟ ᱟᱵᱚᱜᱮ ᱥᱟᱱᱛᱟᱲᱤ ᱵᱷᱟᱥᱟ ᱫᱚ ᱱᱟᱯᱟᱭ ᱛᱮᱵᱚᱱ ᱫᱚᱦᱚᱭᱟ ᱟᱨ ᱥᱟᱱᱛᱟᱲ ᱵᱷᱟᱥᱟ ᱫᱟᱲ ᱵᱚᱱ ᱫᱚᱦᱚᱭᱟ ᱟᱵᱚ ᱫᱚ ᱡᱷᱚᱛᱚ ᱦᱚᱲ ᱛᱮᱵᱚᱱ ᱠᱩᱨᱩᱢᱩᱴᱩᱭᱟ ᱱᱤᱛᱳᱜ ᱫᱚ ᱡᱷᱚᱛᱚ ᱦᱚᱲ ᱴᱷᱮᱱᱜᱮ ᱟᱵᱚ ᱫᱚ ᱡᱟᱣᱨᱟ ᱠᱟᱛᱮᱫ ᱡᱷᱚᱛᱚ ᱠᱚᱜᱮ ᱡᱟᱣᱨᱟ ᱠᱟᱛᱮᱫ ᱟᱵᱚ ᱫᱚ ᱜᱚᱴᱟ ᱵᱚᱱ ᱯᱟᱥᱱᱟᱣᱟ ᱩᱪᱷᱟᱹᱱᱟᱵᱚᱱ ᱠᱩᱨᱩᱢᱩᱴᱩ ᱠᱟᱛᱮ ᱡᱷᱚᱛᱚ ᱦᱚᱲ ᱜᱮᱵᱚᱱ ᱱᱚᱣᱟ ᱠᱩᱨᱩᱢᱩᱴᱩ ᱨᱮᱵᱚᱱ ᱛᱟᱦᱮᱸᱱᱟ ᱟᱨ ᱜᱚᱴᱟ ᱜᱮᱵᱚᱱ ᱩᱪᱷᱟᱹᱱᱟ ᱯᱚᱧᱪᱟᱭᱮᱛ ᱯᱨᱚᱫᱷᱟᱱ ᱵᱞᱚᱠ ᱨᱮ ᱡᱷᱚᱛᱚ ᱦᱚᱲ ᱜᱮᱵᱚᱱ ᱞᱟᱹᱭᱟ ᱡᱷᱚᱛᱚ ᱦᱚᱲ ᱴᱷᱮᱱ ᱜᱮ ᱱᱤᱛᱳᱜ ᱫᱚ ᱯᱚᱧᱪᱟᱭᱮᱛ ᱯᱨᱚᱫᱷᱟᱱ ᱠᱚᱜᱮ ᱱᱚᱣᱟ ᱠᱚᱫᱚ ᱠᱚ ᱤᱭᱟᱹᱭ ᱛᱟᱵᱚᱱᱟ ᱟᱨ ᱟᱵᱚ ᱫᱚ ᱡᱷᱚᱛᱚ ᱜᱮᱵᱚᱱ ᱠᱩᱨᱩᱢᱩᱴᱩ ᱠᱟᱛᱮ ᱵᱚᱱ ᱧᱮᱞᱟ ᱟᱨ ᱫᱟᱲᱵᱚᱱ ᱫᱚᱦᱚᱭᱟ ᱱᱤᱛᱳᱜ ᱫᱚ ᱡᱷᱚᱛᱚ ᱦᱚᱲ ᱜᱮ ᱥᱟᱱᱛᱟᱲᱤ ᱵᱷᱟᱥᱟ ᱛᱮᱵᱚ ᱚᱞ ᱯᱟᱲᱦᱟᱣ ᱠᱟᱱᱟ ᱱᱤᱛᱳᱜ ᱫᱚ ᱢᱟᱪᱮᱫ ᱠᱚ ᱵᱮᱱᱟᱜ ᱠᱟᱱᱟ ᱟᱵᱚ ᱦᱚᱸᱵᱚᱱ ᱚᱞ ᱯᱟᱲᱦᱟᱜ ᱠᱟᱱᱟ ᱟᱨ ᱱᱚᱣᱟ ᱫᱚ ᱡᱷᱚᱛᱚ ᱦᱚᱲ ᱛᱮᱜᱮ ᱵᱟᱧᱪᱟᱣ ᱵᱚᱱ ᱫᱚᱦᱚᱭᱟ ᱟᱨ ᱠᱩᱨᱩᱢᱩᱴᱩᱭᱟᱵᱚᱱ ᱡᱷᱚᱛᱚ ᱦᱚᱲ ᱜᱮ ᱟᱨ ᱱᱚᱣᱟ ᱠᱚᱫᱚ ᱥᱟᱱᱛᱟᱲᱤ ᱵᱷᱟᱥᱟ ᱫᱚ ᱡᱷᱚᱛᱚ ᱦᱚᱲ ᱜᱮᱵᱚᱱ ᱪᱮᱫ ᱠᱟᱜ ᱢᱟ ᱟᱨ ᱱᱚᱣᱟ ᱫᱚ ᱡᱮᱦᱮᱛᱩ ᱥᱚᱨᱠᱟᱨ ᱴᱷᱮᱱ ᱪᱟᱞᱟᱣ ᱟᱠᱟᱱ ᱛᱟᱵᱚᱱᱟ ᱟᱨ ᱥᱚᱨᱠᱟᱨ ᱴᱷᱮᱱ ᱡᱚᱛᱚ ᱠᱩᱨᱩᱢᱩᱴᱩ ᱠᱟᱛᱮ ᱜᱮᱵᱚᱱ ᱞᱟᱹᱲᱦᱟᱹᱭᱟ ᱫᱟᱲᱮᱭᱟᱜᱼᱟ